ᱦᱮᱸ ᱦᱮᱸ ᱟᱢᱫᱚ ᱚᱠᱭᱮᱢ ᱞᱟᱹᱭ ᱮᱫᱟ ᱚ ᱚ ᱦᱮᱸ ᱢᱟ ᱞᱟᱹᱭ ᱢᱮ ᱚ ᱚᱯᱳ ᱨᱮᱭᱟᱜ ᱨᱤᱭᱮᱞᱢᱤ ᱥᱟᱢᱥᱩᱝᱜ ᱟᱨ ᱞᱟᱵᱷᱟ ᱱᱤᱭᱟᱹ ᱠᱚᱜᱮ ᱦᱮᱡ ᱠᱟᱱᱟ ᱦᱮᱸ ᱚ ᱨᱤᱭᱮᱞᱢᱤ ᱛᱳ ᱟᱞᱮᱭᱟᱜ ᱵᱷᱟᱞᱤ ᱦᱮᱡ ᱠᱟᱱᱟ ᱟᱨ ᱮ ᱛᱟᱨᱴᱤ ᱯᱷᱳᱨ ᱱᱚᱣᱟ ᱦᱟᱹᱞᱤ ᱜᱮ ᱞᱚᱱᱪ ᱦᱩᱭ ᱠᱟᱱᱟ ᱮᱜ ᱚᱱᱟᱨᱮ ᱪᱷᱚ ᱦᱟᱡᱟᱨ ᱵᱮᱴᱨᱤ ᱢᱮᱱᱟᱜᱼᱟ ᱠᱮᱢᱨᱟ ᱨᱮᱭᱟᱜ ᱞᱮᱱᱥ ᱚᱱᱟᱨᱮ ᱵᱷᱟᱹᱜᱤ ᱮᱢ ᱠᱟᱜ ᱟᱭ ᱡᱟᱸᱦᱟ ᱞᱮᱠᱟ ᱱᱮᱛᱟᱨ ᱰᱤᱭᱮᱞᱟᱨ ᱨᱮᱠᱚ ᱛᱩᱞᱟᱹᱣ ᱮᱜᱼᱟ ᱚᱱᱟ ᱟᱨ ᱤᱭᱟᱹ ᱴᱤᱵᱤᱭᱳ ᱥᱳᱞᱳ ᱡᱤᱵᱤ ᱟᱨ ᱨᱮᱢ ᱦᱚᱸ ᱵᱷᱟᱹᱜᱤ ᱜᱮ ᱮᱢ ᱮᱜ ᱟᱭ ᱮᱠᱥᱳ ᱟᱴᱷᱟᱥ ᱚᱱᱠᱟ ᱦᱮᱸ ᱚᱱᱟ ᱨᱮᱭᱟᱜ ᱜᱚᱱᱚᱝ ᱫᱚ ᱥᱳᱞᱞᱳ ᱦᱟᱡᱟᱨ ᱞᱮᱠᱟ ᱦᱩᱭᱩᱜᱼᱟ ᱢᱮᱱᱠᱷᱟᱱ ᱱᱚᱣᱟ ᱠᱷᱚᱡ ᱦᱚᱸ ᱵᱟᱹᱲᱛᱤᱭᱟᱜ ᱢᱮᱱᱟᱜᱼᱟ ᱚᱱᱟᱫᱚ ᱟᱢ ᱠᱟᱹᱴᱤᱡ ᱮᱢ ᱤᱭᱟᱹ ᱞᱮᱠᱷᱟᱡ ᱜᱮ ᱦᱮᱸ ᱦᱩᱭᱩᱜᱼᱟ ᱟᱨ ᱱᱚᱣᱟᱨᱮ ᱠᱟᱹᱴᱤᱡ ᱚᱯᱷᱟᱨ ᱦᱚᱸᱠᱚ ᱮᱢ ᱠᱟᱜᱼᱟ ᱡᱮ ᱟᱢ ᱱᱚᱣᱟ ᱠᱷᱚᱡ ᱠᱟᱹᱴᱤᱡ ᱞᱟᱦᱟ ᱟᱨ ᱠᱟᱹᱴᱤᱡ ᱪᱮᱛᱟᱱ ᱨᱮᱭᱟᱜ ᱡᱮᱢᱚᱱ ᱥᱳᱞᱞᱳ ᱦᱟᱡᱟᱨ ᱥᱚᱛᱨᱳ ᱟᱴᱷᱟᱨᱳ ᱤᱭᱟᱹ ᱭᱟ ᱥᱮ ᱠᱩᱲᱤ ᱦᱟᱡᱟᱨ ᱫᱷᱟᱹᱵᱤᱡ ᱮᱢ ᱧᱮᱞ ᱞᱮᱠᱷᱟᱱ ᱱᱚᱣᱟᱨᱮ ᱠᱤᱪᱷᱩ ᱜᱟᱱ ᱰᱤᱥᱠᱟᱩᱱᱴ ᱦᱚᱸᱠᱚ ᱟᱲᱟᱜ ᱫᱟᱲᱮᱭᱟᱜᱼᱟ ᱦᱮᱸ ᱰᱤᱥᱠᱟᱩᱱᱴ ᱞᱮ ᱮᱢᱚᱜᱼᱟ ᱟᱨᱠᱤ ᱚᱱᱟ ᱱᱤᱛᱚᱝ ᱦᱟᱹᱞᱤ ᱜᱮ ᱞᱚᱱᱪ ᱠᱟᱱᱟ ᱛᱚ ᱮᱱᱠᱷᱟᱱ ᱠᱳᱢᱯᱟᱱᱤ ᱚᱱᱟ ᱫᱚᱭ ᱞᱟᱹᱭ ᱠᱟᱫᱟ ᱠᱟᱥᱴᱚᱢᱟᱨ ᱛᱤᱱᱟᱹᱜ ᱮ ᱟᱠᱚᱨᱥᱚᱱ ᱫᱟᱲᱮ ᱟᱠᱚᱣᱟ ᱱᱚᱣᱟ ᱤᱭᱟᱹᱛᱮ ᱚᱱᱟ ᱦᱚᱛᱮᱜ ᱛᱮ ᱤᱭᱟᱹ ᱮᱢ ᱠᱟᱜᱼᱟ ᱚᱯᱷᱟᱨ ᱮ ᱟᱲᱟᱜ ᱠᱟᱜᱼᱟ ᱠᱳᱢᱯᱟᱱᱤ ᱟᱢ ᱡᱚᱫᱤ ᱛᱮᱦᱤᱧ ᱜᱮᱢ ᱦᱟᱛᱟᱣᱟ ᱮᱱᱠᱷᱟᱱ ᱛᱮᱦᱤᱧ ᱱᱚᱣᱟ ᱯᱷᱤᱞᱤᱯᱠᱟᱨᱴ ᱨᱮ ᱡᱟᱸᱦᱟ ᱮᱢ ᱠᱟᱜ ᱟᱭ ᱱᱮᱛᱟᱨ ᱛᱚ ᱥᱤᱥᱴᱮᱢ ᱠᱟᱱᱟ ᱡᱮ ᱚᱱᱞᱟᱭᱤᱱ ᱛᱮ ᱡᱟᱸᱦᱟᱢ ᱧᱮᱞ ᱮᱜᱼᱟ ᱯᱨᱟᱭᱤᱥ ᱚᱱᱟ ᱦᱟᱜ ᱚᱱᱟᱜᱮ ᱠᱟᱨᱮᱱᱴ ᱫᱟᱢ ᱛᱮᱞᱮ ᱮᱢᱚᱜ ᱠᱟᱱᱟ ᱮᱱᱠᱷᱱ ᱛᱮᱦᱤᱧᱟᱜ ᱚᱱᱟ ᱯᱷᱤᱞᱤᱯᱠᱟᱨᱴ ᱯᱮ ᱢᱟᱱᱮ ᱟᱢ ᱡᱚᱫᱤ ᱥᱳᱞᱞᱳ ᱦᱟᱡᱟᱨ ᱨᱮᱭᱟᱜ ᱮᱢ ᱦᱟᱛᱟᱣᱟ ᱮᱱᱠᱷᱟᱱ ᱫᱚ ᱫᱩᱭ ᱦᱟᱡᱟᱨ ᱤᱭᱟᱹᱢ ᱧᱟᱢᱟ ᱰᱤᱥᱠᱟᱣᱩᱱᱴ ᱧᱟᱢᱟ ᱮᱱᱠᱷᱟᱱ ᱠᱩᱲᱤ ᱦᱟᱡᱟᱨ ᱨᱮᱭᱟᱜ ᱮᱢ ᱦᱟᱛᱟᱣ ᱠᱷᱟᱱ ᱯᱟᱸ ᱪ ᱦᱟᱡᱟᱨ ᱰᱤᱥᱠᱟᱣᱩᱱᱴ ᱮᱢ ᱧᱟᱢᱟ ᱟᱨ ᱟᱢ ᱫᱚ ᱚᱠᱟᱴᱟᱜ ᱮᱢ ᱠᱩᱥᱤᱭᱟᱜ ᱠᱟᱱᱟ ᱥᱳᱞᱞᱳ ᱦᱟᱡᱟᱨ ᱨᱮᱭᱟᱜ ᱥᱮ ᱵᱤᱥ ᱦᱟᱡᱟᱨ ᱨᱮᱭᱟᱜ ᱟᱪᱪᱷᱟ ᱚᱱᱟ ᱫ ᱚ ᱯᱟᱸᱪᱥᱚ ᱪᱷᱚᱥᱚ ᱜᱟᱱ ᱠᱚᱢᱚᱜ ᱛᱟᱢᱟ ᱮᱱᱠᱷᱟᱱ ᱟᱪᱪᱷᱟ ᱟᱢ ᱱᱩᱭ ᱥᱮᱞᱯᱷ ᱢᱮᱱ ᱤᱭᱟᱹ ᱠᱟᱱᱟ ᱟᱢ ᱠᱟᱹᱴᱤᱡ ᱢᱮᱱᱮᱡᱟᱨ ᱥᱟᱞᱟᱜ ᱠᱟᱹᱴᱤᱡ ᱤᱧ ᱜᱚᱞᱯᱷᱚ ᱞᱮᱜᱮ ᱮᱱᱠᱷᱟᱱ ᱮᱱᱠᱷᱟᱱ ᱡᱚᱫᱤ ᱚᱱᱟᱨᱮ ᱠᱟᱹᱴᱤᱡ ᱪᱷᱟᱲ ᱮ ᱮᱢ ᱫᱟᱲᱮᱭᱟᱜ ᱠᱷᱟᱱ ᱦᱮᱸ ᱜᱟᱱᱚᱜᱼᱟ ᱞᱟᱹᱭ ᱟᱹᱫᱤᱧ ᱟᱭ ᱡᱮ ᱜᱟᱱᱚᱜᱼᱟ ᱟᱢ ᱡᱚᱫᱤ ᱯᱟᱸᱪᱥᱳ ᱴᱟᱠᱟ ᱡᱚᱫᱤ ᱟᱢᱮᱢ ᱤᱭᱟᱹ ᱞᱮᱠᱷᱟᱱ ᱳ ᱠᱚᱢᱚᱜ ᱨᱮᱦᱚᱸ ᱟᱢᱞᱮ ᱮᱢ ᱫᱟᱲᱮ ᱟᱢᱟ ᱦᱮᱸ ᱚ ᱟᱨᱚ ᱤᱭᱟᱹ ᱟᱨ ᱱᱩᱛᱩᱱ ᱱᱩᱛᱩᱱ ᱦᱮᱰᱯᱷᱳᱱ ᱠᱚ ᱦᱮᱡ ᱠᱟᱱᱟ ᱡᱚᱫᱤ ᱟᱢᱮᱢ ᱠᱩᱥᱤᱭᱟᱜ ᱠᱷᱟᱱ ᱢᱟᱱᱮ ᱫᱮᱠᱷᱟᱣ ᱟᱢᱟᱞᱮ ᱡᱩᱫᱤ ᱟᱢᱮᱢ ᱠᱩᱥᱤᱭᱟᱜᱼᱟ ᱠᱷᱟᱱ ᱦᱟᱛᱟᱣ ᱫᱚ ᱵᱟᱝ ᱦᱩᱭᱩᱜᱼᱟ ᱢᱮᱱᱠᱷᱟᱱ ᱱᱚᱣᱟ ᱠᱟᱹᱴᱤᱡ ᱧᱮᱞ ᱧᱚᱜ ᱠᱟᱜ ᱢᱮ ᱛᱟᱦᱞᱮ ᱱᱩᱛᱚᱱ ᱦᱮᱡ ᱠᱟᱱᱟ ᱛᱚ ᱱᱚᱣᱟ ᱦᱮᱰᱯᱷᱳᱱ ᱫᱚ ᱵᱩᱞᱩᱴᱩᱛᱷ ᱵᱟᱞᱟᱸ ᱱᱤᱛᱚᱜ ᱟᱜ ᱡᱟᱸᱦᱟ ᱦᱮᱡ ᱠᱟᱱᱟ ᱳᱭᱟᱨᱞᱮᱥ ᱦᱮᱰᱯᱷᱳᱱ ᱠᱟᱱᱟ ᱱᱚᱣᱟ ᱫᱚ ᱤᱱᱟᱹ ᱯᱟᱸᱥᱥᱳ ᱴᱟᱠᱟ ᱫᱟᱢ ᱠᱟᱱᱟ ᱟᱨ ᱱᱚᱣᱟ ᱫᱚ ᱦᱩᱭᱩᱜ ᱠᱟᱱᱟ ᱛᱚ ᱱᱩᱛᱩᱱ ᱜᱮ ᱤᱭᱟᱹ ᱞᱚᱱᱪ ᱠᱟᱱᱟ ᱱᱟᱣᱟ ᱱᱟᱜ ᱠᱟᱱᱟ ᱱᱚᱣᱟ ᱫᱚ ᱤᱱᱟᱹ ᱦᱟᱡᱟᱨ ᱴᱟᱠᱟ ᱦᱮᱸ ᱱᱚᱣᱟ ᱫᱩᱞᱟᱹᱭ ᱫᱚ ᱞᱩᱛᱩᱨ ᱡᱟᱸᱦᱟ ᱞᱮᱠᱟ ᱞᱟᱦᱟᱛᱮ ᱞᱟᱦᱟᱛᱮᱱᱟᱜ ᱦᱮᱰᱯᱳᱱᱨᱮ ᱟᱸᱡᱚᱢ ᱞᱮᱠᱷᱟᱱ ᱞᱩᱛᱩᱨ ᱦᱟᱹᱥᱩ ᱟᱛᱳ ᱱᱚᱣᱟ ᱛᱮᱫᱚ ᱵᱟᱝ ᱦᱟᱹᱥᱩᱣᱟ ᱛᱳ ᱱᱚᱣᱟ ᱥᱟᱞᱟᱜ ᱱᱚᱣᱟ ᱯᱷᱳᱱ ᱛᱳ ᱢᱮᱪᱤᱝ ᱚᱜᱼᱟ ᱡᱮᱦᱮᱛᱩ ᱱᱚᱣᱟ ᱦᱚᱸ ᱠᱟᱞᱟᱨ ᱛᱟᱢ ᱥᱤᱞᱵᱷᱟᱨ ᱠᱟᱞᱟᱨ ᱯᱷᱳᱱ ᱠᱟᱱᱟ ᱱᱚᱣᱟ ᱦᱮᱰ ᱯᱷᱳᱱ ᱦᱚᱸ ᱠᱟᱹᱴᱤᱡ ᱱᱚᱣᱟ ᱥᱟᱶᱛᱮ ᱡᱩᱲᱤ ᱞᱮᱠᱷᱟᱱ ᱪᱮᱫ ᱞᱮᱠᱟ ᱡᱩᱛ ᱧᱮᱞᱚᱜ ᱠᱟᱱᱟ ᱛᱳ ᱮᱱᱠᱷᱟᱱ ᱚᱱᱟ ᱞᱟᱹᱜᱤᱫ ᱟᱢ ᱟᱨ ᱴᱷᱤ ᱠ ᱜᱮᱭᱟ ᱛᱟᱦᱞᱮ ᱤᱱᱠᱟᱹ ᱜᱮ ᱱᱚᱜ ᱚᱭ ᱤᱭᱟᱹ ᱢᱟ ᱛᱟᱦᱞᱮ ᱠᱮᱥ ᱚᱱ ᱥᱮ ᱚᱱᱞᱟᱭᱤᱱ ᱯᱮᱢᱮᱱᱴ ᱟᱢ ᱦᱮᱸ ᱦᱮᱡ ᱦᱩᱭᱩᱜᱼᱟ ᱫᱚᱠᱟᱱ ᱨᱮᱜᱮ ᱟᱨ ᱵᱟᱝ ᱟᱢ ᱚᱱᱟ ᱪᱮᱫ ᱞᱮᱠᱟᱢ ᱠᱩᱥᱤᱜ ᱠᱟᱱᱟ ᱡᱮ ᱚᱲᱟᱜ ᱞᱮ ᱤᱫᱤ ᱦᱚᱴᱚ ᱠᱟᱜᱼᱟ ᱥᱮ ᱟᱢᱮᱢ ᱦᱤᱡᱩᱜᱼᱟ ᱫᱚᱠᱟᱱ ᱢᱮᱱᱠᱷᱟᱱ ᱟᱢᱟᱜ ᱢᱚᱛ ᱟᱢᱟᱜ ᱨᱚᱲ ᱞᱮᱠᱟᱛᱮ ᱟᱞᱮ ᱫᱚᱞᱮ ᱤᱭᱟᱹᱭᱟ ᱟᱢ ᱚᱠᱟᱴᱟᱜ ᱮᱢ ᱠᱩᱥᱤᱜ ᱠᱟᱱᱟ ᱟᱨ ᱪᱮᱜ

ᱟᱪᱪᱷᱟ ᱴᱷᱤᱠ ᱜᱮᱭᱟ ᱢᱟ ᱞᱟᱹᱭ ᱢᱮ ᱟᱪᱪᱷᱟ ᱴᱷᱤᱠ ᱜᱮᱭᱟ ᱛᱟᱦᱞᱮ ᱴᱷᱤᱠ ᱵᱩᱴᱟᱹᱨᱮ ᱱᱚᱣᱟ ᱯᱷᱳᱱ ᱥᱮᱴᱮᱨᱚᱜᱼᱟ ᱦᱮᱸ ᱴᱷᱤᱠ ᱜᱮᱭᱟ ᱟᱭᱢᱟ ᱥᱟᱨᱦᱟᱣ ᱦᱮᱸ